ᱦᱮᱸ ᱞᱟᱹᱭ ᱵᱮᱱ ᱦᱮᱸ ᱡᱚᱦᱟᱨ ᱜᱮ ᱦᱮᱸ ᱟᱹᱞᱤᱧ ᱢᱟᱹᱡᱷᱤ ᱵᱩᱰᱷᱤ ᱞᱤᱧ ᱞᱟᱹᱭ ᱫᱟ ᱦᱮᱸ ᱟᱹᱭ ᱱᱚᱣᱟ ᱫᱚ ᱟᱹᱰᱤ ᱵᱟᱹᱲᱤᱡ ᱟᱱ ᱡᱤᱱᱤᱥ ᱠᱟᱱ ᱜᱮᱭᱟ ᱦᱮᱸ ᱱᱚᱣᱟ ᱫᱚ ᱟᱵᱚ ᱥᱚᱢᱟᱡᱽ ᱞᱟᱹᱜᱤᱫ ᱛᱮᱫᱚ ᱟᱹᱰᱤ ᱢᱟᱨᱟᱝ ᱦᱮᱸ ᱠᱷᱚᱛᱤ ᱡᱤᱱᱤᱥ ᱠᱟᱱ ᱜᱮᱭᱟ ᱟᱭᱢᱟ ᱯᱷᱮᱢᱮᱞᱤᱨᱮ ᱧᱮᱞᱚᱜᱚᱜ ᱠᱟᱱᱟ ᱡᱮ ᱟᱴᱷᱟᱨᱳ ᱵᱚᱪᱷᱚᱨ ᱟᱹᱣᱨᱤ ᱦᱩᱭᱩᱜ ᱛᱮᱜᱮ ᱠᱳ ᱡᱟᱶᱟᱭ ᱮᱜ ᱠᱚᱣᱟ ᱥᱮ ᱟᱠᱚ ᱛᱮᱦᱚᱸ ᱠᱚ ᱡᱟᱶᱟᱭ ᱚᱜ ᱠᱟᱱ ᱜᱮᱭᱟ ᱱᱚᱣᱟ ᱫᱚ ᱵᱟᱝ ᱵᱷᱟᱜᱮ ᱠᱟᱱᱟ ᱟᱵᱚ ᱥᱚᱢᱟᱡᱽ ᱞᱟᱹᱜᱤᱫ ᱛᱮᱫᱚ ᱟᱫᱚ ᱚᱱᱟ ᱞᱟᱹᱜᱤᱫ ᱛᱮ ᱟᱵᱚ ᱡᱚᱛᱚᱦᱚᱲ ᱡᱚᱛᱚ ᱴᱚᱞᱟ ᱯᱟᱲᱟᱨᱮᱱ ᱡᱚᱛᱚ ᱯᱷᱮᱢᱮᱞᱤᱨᱮ ᱱᱚᱣᱟ ᱡᱚᱛᱚ ᱴᱷᱮᱱ ᱛᱟᱸᱦᱮᱱ ᱞᱟᱹᱠᱛᱤ ᱠᱟᱱ ᱛᱟᱵᱳᱱᱟ ᱡᱟᱛᱮ ᱚᱞᱯᱚ ᱵᱚᱭᱚᱥᱨᱮ ᱡᱟᱸᱦᱟ ᱜᱤᱫᱽᱨᱟᱹ ᱠᱩᱲᱤ ᱜᱤᱫᱽᱨᱟᱹ ᱦᱚᱸ ᱟᱠᱚ ᱛᱮᱦᱚᱸ ᱵᱟᱠᱚ ᱡᱟᱶᱟᱭ ᱚᱜ ᱥᱮ ᱜᱚᱜᱚ ᱵᱟᱵᱟ ᱛᱟᱠᱚ ᱡᱟᱛᱮ ᱵᱟᱠᱚ ᱡᱟᱶᱟᱭ ᱠᱟᱠᱚ ᱪᱮᱫᱟᱜ ᱥᱮ ᱚᱞᱯᱚ ᱵᱚᱭᱚᱥᱨᱮ ᱡᱟᱶᱟᱭ ᱠᱟᱛᱮ ᱫᱚ ᱟᱹᱰᱤ ᱢᱟᱨᱟᱝ ᱠᱷᱚᱛᱤ ᱜᱮ ᱦᱩᱭᱩᱜᱼᱟ ᱢᱤᱫ ᱴᱟᱱ ᱯᱷᱮᱢᱮᱞᱤ ᱴᱳᱴᱟᱞ ᱢᱤᱫᱴᱮᱡ ᱯᱷᱮᱢᱮᱞᱤ ᱜᱮ ᱮᱜ ᱚᱯᱚᱥᱴᱤ ᱯᱷᱮᱢᱮᱞᱤ ᱦᱩᱭᱩᱜᱼᱟ ᱢᱟᱱᱮ ᱚᱞᱯᱚ ᱵᱚᱭᱚᱥ ᱨᱮ ᱵᱟᱯᱞᱟ ᱞᱮᱱᱠᱷᱟᱱ ᱦᱚᱭᱛᱳ ᱩᱱᱤᱭᱟᱜ ᱦᱚᱲᱢᱚ ᱨᱮᱭᱟᱜ ᱵᱷᱤᱛᱨᱤ ᱨᱮᱭᱟᱝ ᱡᱚᱛᱚ ᱴᱷᱤᱠ ᱴᱷᱟᱠ ᱦᱮᱸ ᱵᱷᱟᱹᱜᱤ ᱵᱮᱥ ᱛᱮ ᱵᱟᱝ ᱜᱚᱴᱷᱚᱱ ᱠᱚᱜᱼᱟ ᱚᱱᱟ ᱞᱟᱹᱜᱤᱫ ᱦᱮᱸ ᱦᱮᱸ ᱞᱟᱹᱭ ᱢᱮ ᱦᱮᱸ ᱱᱚᱣᱟ ᱫᱚ ᱡᱚᱛᱚ ᱦᱚᱲᱜᱮ ᱵᱩᱡᱷᱟᱹᱣ ᱫᱚᱦᱚ ᱞᱟᱹᱠᱛᱤ ᱠᱟᱱ ᱛᱟᱵᱳᱱᱟ ᱡᱮ ᱡᱟᱸᱦᱟ ᱟᱵᱚ ᱮᱞᱟᱠᱟᱨᱮ ᱚᱠᱚᱭᱟᱜ ᱚᱲᱟᱜ ᱨᱮᱦᱚᱸ ᱡᱮᱱᱚ ᱚᱞᱯᱚ ᱵᱚᱭᱚᱥ ᱨᱮ ᱡᱮᱱᱚ ᱵᱟᱯᱞᱟ ᱵᱟᱝ ᱦᱩᱭᱩᱜ ᱟᱨ ᱥᱮ ᱟᱠᱚ ᱛᱮᱦᱚᱸ ᱵᱟᱠᱚ ᱡᱟᱶᱟᱭ ᱚᱜ ᱱᱚᱣᱟ ᱫᱚ ᱡᱚᱛᱚ ᱦᱚᱲᱜᱮ ᱟᱵᱚ ᱫᱚ ᱞᱚᱠᱠᱷᱚ ᱫᱚᱦᱚ ᱡᱟᱹᱨᱩᱲ ᱠᱟᱱ ᱛᱟᱵᱳᱱᱟ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱠᱟᱛᱷᱟ ᱜᱮᱢ ᱢᱮᱱᱫᱟ ᱜᱚᱢᱠᱮ ᱛᱳ ᱞᱚᱠᱠᱷᱚ ᱫᱚᱦᱚ ᱠᱟᱛᱮᱜ ᱦᱚᱸ ᱦᱩᱭᱩᱜ ᱠᱟᱱᱟ ᱱᱚᱣᱟ ᱠᱷᱟᱹᱛᱤᱨ ᱛᱮ ᱢᱟᱱᱮ ᱦᱚᱭᱛᱳ ᱚᱠᱟ ᱴᱷᱮᱡ ᱪᱚ ᱟᱵᱳ ᱱᱚᱣᱟ ᱚᱲᱟᱜ ᱨᱮᱭᱟᱜ ᱯᱷᱮᱢᱮᱞᱤ ᱨᱮᱭᱟᱜ ᱜᱮ ᱦᱚᱭᱛᱳ ᱤᱭᱟᱹ ᱥᱚᱢᱚᱥᱥᱟ ᱢᱮᱱᱟᱜᱼᱟ ᱴᱷᱤᱠ ᱴᱷᱟᱠ ᱜᱤᱫᱽᱨᱟᱹ ᱵᱟᱠᱚ ᱧᱮᱞ ᱮᱜ ᱠᱚᱣᱟ ᱠᱚ ᱢᱳᱵᱟᱭᱤᱞ ᱠᱚ ᱠᱷᱚᱡ ᱠᱟᱱᱟ ᱛᱮᱦᱤᱧ ᱜᱟᱯᱟ ᱫᱚ ᱢᱳᱵᱟᱭᱤᱞ ᱛᱮ ᱡᱳᱜᱟᱡᱳᱜ ᱠᱚ ᱫᱚᱦᱚᱭᱫᱟ ᱢᱳᱵᱟᱭᱤᱞ ᱛᱮ ᱡᱟᱸᱦᱟᱴᱟᱜ ᱵᱟᱹᱲᱤᱡᱟᱜ ᱦᱚᱭᱛᱳ ᱚᱱᱟ ᱜᱮᱠᱳ ᱟᱯᱱᱟᱨ ᱮᱫᱟ ᱟᱨ ᱚᱱᱟ ᱵᱟᱹᱲᱤᱡ ᱧᱮᱞ ᱛᱮᱜᱮ ᱨᱟᱹᱥᱠᱟᱹ ᱠᱚ ᱵᱩᱡᱷᱟᱹᱣ ᱫᱟ ᱡᱟᱸᱦᱟ ᱛᱤᱱᱟᱹᱜ ᱩᱱᱠᱩ ᱫᱚ ᱚᱞᱯᱚ ᱵᱚᱭᱮᱥ ᱨᱮᱜᱮ ᱞᱟᱹᱴᱩ ᱡᱳᱜᱜᱚ ᱢᱟᱞ ᱦᱩᱭ ᱠᱟᱛᱮᱜ ᱡᱮᱴᱟ ᱡᱟᱹᱨᱩᱲᱟ ᱚᱱᱠᱟᱱ ᱠᱚ ᱠᱷᱚᱡ ᱫᱟ ᱟᱨ ᱚᱱᱟᱠᱚ ᱞᱟᱹᱠᱛᱤ ᱢᱟᱱᱮ ᱚᱱᱟᱠᱚ ᱠᱷᱟᱹᱛᱤᱨ ᱛᱮᱜᱮ ᱩᱱᱠᱩ ᱫᱚ ᱚᱠᱚ ᱠᱚᱲᱟ ᱥᱚᱝᱜᱮ ᱥᱮ ᱠᱩᱲᱤ ᱥᱚᱝᱜᱮ ᱧᱟᱯᱟᱢᱚᱜ ᱠᱟᱱᱟ ᱚᱱᱟᱛᱮ ᱩᱱᱠᱩ ᱫᱚ ᱚᱞᱯᱚ ᱵᱚᱭᱚᱥ ᱨᱮᱜᱮ ᱠᱚ ᱡᱟᱶᱟᱭᱼᱵᱟᱹᱦᱩᱜ ᱠᱟᱱᱟ ᱵᱮᱥᱤᱨ ᱵᱷᱟᱜ ᱜᱮ ᱧᱮᱞᱚᱜ ᱠᱟᱱᱟ ᱟᱵᱚ ᱴᱚᱞᱟ ᱯᱟᱲᱟ ᱨᱮ ᱟᱠᱚ ᱛᱮᱜᱮᱠᱚ ᱡᱟᱶᱟᱭ ᱵᱟᱹᱦᱩᱜ ᱠᱟᱱᱟ ᱱᱚᱜᱼᱚᱭ ᱱᱤᱭᱟᱹ ᱠᱷᱟᱹᱛᱤᱨ ᱛᱮᱜᱮ ᱱᱚᱜᱼᱚᱭ ᱢᱳᱵᱟᱭᱤᱞ ᱠᱷᱟᱛᱤᱨ ᱛᱮ ᱦᱮᱞᱳ ᱵᱟᱹᱧ ᱟᱸᱡᱚᱢ ᱴᱷᱤᱠ ᱞᱮᱫᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱱᱚᱣᱟ ᱦᱟᱹᱰᱤ ᱯᱟᱹᱣᱨᱟᱹ ᱫᱚ ᱟᱵᱚ ᱥᱮᱫᱟᱭ ᱠᱷᱚᱱ ᱜᱮ ᱧᱮᱞ ᱠᱟᱱᱟ ᱢᱟᱱᱮ ᱟᱭᱢᱟ ᱯᱷᱮᱢᱮᱞᱤ ᱨᱮᱜᱮ ᱱᱚᱣᱟ ᱥᱮᱨᱣᱟ ᱢᱮᱱᱟᱜ ᱜᱮᱭᱟ ᱢᱟᱱᱮ ᱦᱟᱸᱹᱰᱤ ᱯᱟᱹᱣᱨᱟ ᱪᱷᱟᱰᱟ ᱫᱚ ᱪᱮᱫ ᱦᱚᱸ ᱵᱟᱝ ᱦᱩᱭᱩᱜ ᱛᱟᱵᱳᱱᱟ ᱢᱟᱱᱮ ᱜᱚᱡᱚᱜ ᱨᱮ ᱵᱩᱨᱩᱜ ᱨᱮ ᱡᱚᱛᱚᱨᱮ ᱞᱟᱜᱟᱜ ᱠᱟᱱᱟ ᱚᱱᱟᱛᱮ ᱩᱱᱠᱩ ᱫᱚ ᱜᱚ ᱵᱟᱵᱟ ᱴᱷᱮᱡ ᱜᱮᱠᱚ ᱪᱮᱫ ᱫᱟ ᱦᱟᱸᱰᱤ ᱨᱮᱭᱟᱜ ᱵᱮᱵᱚᱦᱟᱨ ᱫᱚ ᱟᱨ ᱩᱱᱠᱩ ᱫᱳ ᱟᱥᱛᱮ ᱟᱥᱛᱮ ᱠᱚ ᱦᱮᱣᱟᱜ ᱠᱟᱱᱟ ᱦᱟᱸᱹᱰᱤ ᱧᱩ ᱛᱮ ᱦᱟᱸᱹᱰᱤ ᱧᱩ ᱠᱚ ᱦᱮᱣᱟ ᱞᱮᱱᱠᱷᱟᱱ ᱱᱚᱣᱟ ᱫᱚ ᱟᱨ ᱠᱤᱪᱷᱩ ᱛᱮ ᱵᱟᱠᱚ ᱪᱷᱟᱰᱟᱣ ᱫᱟᱲᱮᱭᱟᱜ ᱠᱟᱱᱟ ᱱᱚᱣᱟ ᱱᱮᱥᱟ ᱫᱚ ᱛᱟᱸᱦᱮᱱ ᱠᱟᱱ ᱛᱟᱠᱚᱣᱟ ᱚᱱᱟᱛᱮ ᱩᱱᱠᱩ ᱫᱚ ᱛᱮᱦᱤᱧ ᱜᱟᱯᱟ ᱠᱚᱲᱟ ᱜᱤᱫᱽᱨᱟᱹ ᱜᱮ ᱵᱮᱥᱤ ᱠᱚ ᱧᱮᱞᱚᱜ ᱠᱟᱱᱟ ᱦᱟᱸᱹᱰᱤ ᱥᱮᱜ ᱵᱮᱥᱤ ᱠᱚ ᱴᱟᱱᱚᱜ ᱠᱟᱱᱟ ᱚᱞᱚᱜ ᱯᱟᱲᱦᱟᱜ ᱥᱮᱜ ᱵᱟᱠᱚ ᱞᱟᱦᱟ ᱫᱟᱲᱮᱭᱟᱜ ᱠᱟᱱᱟ ᱜᱚ ᱵᱟᱵᱟ ᱟᱜ ᱠᱟᱛᱷᱟ ᱠᱚᱸᱦᱚ ᱵᱟᱠᱚ ᱟᱸᱡᱚᱢ ᱫᱟ ᱱᱚᱣᱟ ᱫᱚ ᱟᱵᱚᱣᱟᱜ ᱥᱚᱢᱟᱡᱽ ᱨᱮᱜᱮ ᱢᱮᱱᱟᱜᱼᱟ ᱥᱚᱢᱟᱡᱽ ᱠᱷᱚᱡ ᱤᱭᱟᱹ ᱞᱟᱹᱜᱤᱫ ᱛᱮᱫᱚ ᱚᱪᱚᱜ ᱞᱟᱹᱜᱤᱫ ᱛᱮᱫᱚ ᱱᱚᱣᱟ ᱟᱵᱚ ᱚᱲᱟᱜ ᱨᱮ ᱡᱚᱠᱷᱚᱱ ᱜᱮᱠᱚ ᱫᱚᱨᱠᱟᱨᱼᱟ ᱯᱩᱡᱟᱹ ᱠᱚ ᱥᱚᱢᱚᱭ ᱥᱮ ᱥᱚᱨᱦᱟᱭ ᱯᱚᱨᱚᱵᱽ ᱠᱚ ᱥᱚᱢᱚᱭ ᱜᱮ ᱦᱟᱸᱹᱰᱤ ᱵᱚ ᱫᱚᱦᱚ ᱞᱮᱠᱷᱟᱡ ᱵᱷᱟᱜᱤ ᱵᱟᱫᱵᱟᱠᱤ ᱥᱚᱢᱚᱭ ᱵᱟᱠᱚ ᱫᱚᱦᱚ ᱞᱮᱠᱷᱟᱡ ᱩᱱᱠᱩ ᱫᱚ ᱵᱟᱠᱚ ᱧᱟᱢ ᱫᱟ ᱚᱲᱟᱜ ᱨᱮᱱ ᱠᱟᱹᱴᱤᱡ ᱜᱤᱫᱽᱨᱟᱹ ᱫᱚ ᱠᱤᱢᱵᱟ ᱴᱟᱠᱟ ᱯᱚᱭᱥᱟ ᱦᱚᱸ ᱦᱟᱛᱮ ᱨᱮ ᱵᱟᱵᱚ ᱮᱢᱟ ᱠᱚ ᱠᱷᱟᱡ ᱫᱚ ᱩᱱᱠᱩ ᱫᱚ ᱵᱮᱥ ᱠᱟᱭ ᱛᱮᱠᱚ ᱛᱟᱸᱦᱮᱱᱟ ᱦᱮ ᱦᱮᱸ ᱦᱟᱸᱰᱤ ᱯᱟᱹᱣᱨᱟᱹ ᱫᱚ ᱡᱟᱹᱥᱛᱤ ᱠᱟᱭᱛᱮ ᱥᱩᱫᱷᱩ ᱢᱟᱛᱨᱚ ᱡᱚᱠᱷᱚᱱ ᱦᱟᱜ ᱵᱚᱱ ᱵᱚᱸᱜᱟ ᱵᱩᱨᱩᱭᱟ ᱛᱚᱠᱷᱚᱱᱜᱮ ᱵᱚᱸᱜᱟ ᱵᱩᱨᱩ ᱵᱮᱨᱮᱫ ᱟᱠᱚ ᱛᱟᱨᱯᱚᱨ ᱛᱟᱸᱦᱮᱱ ᱠᱷᱟᱡ ᱫᱚ ᱚᱲᱟᱜ ᱨᱮᱱ ᱦᱚᱲ ᱠᱚ ᱧᱩᱭᱟ ᱟᱨ ᱵᱟᱠᱤ ᱥᱚᱢᱚᱭ ᱡᱮᱱᱚ ᱵᱟᱠᱚ ᱫᱚᱦᱚᱭ ᱱᱚᱜᱼᱚᱭ ᱱᱤᱭᱟᱹ ᱜᱮ ᱡᱚᱛᱚ ᱦᱚᱲ ᱵᱚ ᱠᱩᱨᱩᱢᱩᱴᱩ ᱞᱮᱠᱷᱟᱡ ᱫᱚ ᱟᱵᱚᱣᱟᱜ ᱥᱚᱢᱟᱡ ᱡᱚᱛ ᱠᱷᱚᱱᱟᱜ ᱞᱟᱦᱟ ᱪᱟᱞᱟᱜᱼᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱜᱮᱭᱟ ᱟᱭᱢᱟ ᱟᱭᱢᱟ ᱟᱨᱦᱟᱣ